ᱜᱚᱢᱠᱮ ᱟᱹᱞᱤᱧ ᱥᱚᱢᱱᱟᱛᱷ ᱠᱤᱥᱠᱩ ᱟᱹᱞᱤᱧ ᱱᱤᱛᱜᱮ ᱠᱤᱪᱷᱩ ᱠᱷᱚᱱ ᱢᱟᱲᱟᱝ ᱯᱤᱡᱽᱡᱟ ᱞᱤᱧ ᱚᱰᱟᱨ ᱞᱮᱫ ᱛᱟᱦᱮᱸᱜᱼᱟ ᱛᱚ ᱟᱞᱤᱧᱟᱜ ᱡᱟᱦᱟᱸ ᱚᱰᱟᱨ ᱰᱮᱞᱤᱵᱷᱮᱨᱤ ᱥᱟᱶᱛᱮ ᱟᱨᱚ ᱵᱟᱨᱭᱟ ᱟᱭᱴᱮᱢ ᱮᱹᱰᱞᱤᱧ ᱢᱮᱱᱮᱜᱼᱟ ᱟᱹᱞᱤᱧᱟᱜ ᱯᱤᱡᱽᱡᱟ ᱥᱟᱶᱛᱮ ᱵᱟᱨᱭᱟ ᱟᱭᱴᱮᱢ ᱮᱹᱰᱵᱤᱱ ᱚᱱᱟ ᱫᱚ ᱦᱩᱭᱩᱜ ᱠᱟᱱᱟ ᱥᱮᱱᱰᱣᱤᱪ ᱟᱨ ᱯᱟᱥᱛᱟ ᱟᱹᱞᱤᱧᱟᱜ ᱮ ᱰᱰᱨᱮᱥ ᱦᱟᱥᱟ ᱰᱩᱝᱨᱤ ᱟᱹᱞᱤᱧᱟᱜ ᱰᱮᱞᱤᱵᱷᱮᱨᱤ ᱡᱚᱠᱷᱚᱱ ᱵᱟᱨᱭᱟ ᱟᱭᱴᱮᱢ ᱮᱹᱰ ᱠᱟᱛᱮ ᱰᱮᱞᱤᱵᱷᱮᱨᱤ ᱮᱢᱟᱞᱤᱧ ᱵᱮᱱ